ᱦᱮᱞᱳ ᱦᱮᱸ ᱦᱮᱸ ᱟᱪᱪᱷᱟ ᱠᱟᱹᱢᱤ ᱠᱚᱫᱚ ᱛᱤᱱᱟᱹᱜ ᱡᱮᱞᱮᱧ ᱪᱟᱞᱟᱣ ᱠᱟᱱᱟ ᱠᱟᱹᱢᱤ ᱮᱱᱦᱚᱸ ᱛᱤᱱᱟᱹᱜ ᱥᱟᱨᱮᱡ ᱠᱟᱱᱟ ᱡᱚᱛᱚᱠᱷᱚᱱ ᱞᱟᱥᱴ ᱵᱟᱞᱟ ᱦᱮᱸ ᱢᱮᱱᱠᱷᱟᱱ ᱟᱨ ᱤᱭᱟᱹ ᱤᱭᱟᱹ ᱠᱚᱫᱚ ᱠᱷᱤᱲᱠᱤ ᱠᱚ ᱦᱳᱭ ᱢᱮᱱᱠᱷᱟᱱ ᱡᱩᱱ ᱢᱟᱹᱦᱱᱟᱹ ᱛᱮᱦᱟᱸᱜ ᱯᱩᱨᱟᱹᱣ ᱨᱮᱭᱟᱜ ᱢᱮᱱᱟᱜᱼᱟ ᱮᱱᱠᱷᱟᱱ ᱚᱱᱟ ᱛᱮᱞᱤᱧ ᱢᱮᱱᱮᱫᱼᱟ ᱡᱮ ᱥᱚᱸᱜᱮ ᱫᱷᱟᱨᱟ ᱯᱩᱨᱟᱹᱣ ᱯᱮ ᱱᱚᱣᱟ ᱤᱭᱟᱹ ᱠᱚ ᱟᱨ ᱯᱞᱟᱥᱴᱟᱨ ᱠᱚ ᱦᱩᱭᱱᱟ ᱟᱪᱪᱷᱟ ᱞᱟᱛᱟᱨ ᱨᱮᱱᱟᱜ ᱮᱱᱠᱷᱟᱱ ᱳᱭᱮᱨᱤᱝ ᱠᱚ ᱞᱟᱭᱤᱴ ᱠᱚ ᱦᱩᱭᱱᱟ ᱦᱮᱸ ᱦᱮᱸ ᱠᱟᱞᱟᱨ ᱠᱚᱫᱚ ᱦᱩᱭᱱᱟ ᱦᱳᱭ ᱟᱪᱪᱷᱟ ᱦᱳᱭ ᱪᱤᱠᱟ ᱛᱮ ᱤᱱᱟᱹᱜ ᱛᱮᱫᱚ ᱦᱟᱸᱜ ᱦᱚᱲ ᱠᱚ ᱦᱤᱡᱩᱜ ᱨᱮᱭᱟᱜ ᱠᱚ ᱢᱮᱱᱮᱫᱼᱟ ᱮᱱᱠᱷᱟᱱ ᱤᱱᱟᱹᱜ ᱛᱮ ᱦᱩᱭᱩᱜᱚᱜ ᱢᱟ ᱛᱟᱵᱚᱱ ᱚᱱᱟ ᱥᱚᱸᱜᱮ ᱫᱷᱟᱨᱟ ᱪᱮᱥᱴᱟᱭ ᱵᱮᱱ ᱠᱤ ᱥᱚᱸᱜᱮ ᱫᱷᱟᱨᱟ ᱦᱩᱭᱩᱜ ᱢᱟ ᱟᱨ ᱥᱚᱸᱜᱮ ᱛᱮᱵᱚᱱ ᱯᱩᱨᱟᱹᱜ ᱢᱟ ᱦᱮᱸ ᱥᱟᱢᱟᱱ ᱠᱚᱢᱟ ᱡᱮᱛᱮᱭᱟᱜ ᱢᱮᱱᱟᱜ ᱜᱮᱭᱟ ᱦᱮᱸ ᱥᱚᱸᱜᱮ ᱫᱷᱟᱨᱟ ᱦᱚᱲ ᱠᱚ ᱞᱟᱜᱟᱣ ᱠᱟᱛᱮᱫ ᱥᱚᱸᱜᱮ ᱫᱷᱟᱨᱟ ᱯᱩᱨᱟᱹᱣ ᱵᱤᱱ ᱥᱚᱸᱜᱮ ᱥᱚᱸᱜᱮ ᱱᱚᱣᱟ ᱤᱭᱟᱹ ᱠᱚᱦᱚᱸ ᱟᱹᱭᱩᱵ ᱡᱟᱣᱨᱟᱭᱟᱵᱚᱱ ᱦᱚᱲ ᱠᱚᱠᱚ ᱦᱤᱡᱩᱜ ᱠᱟᱱ ᱫᱚ ᱮᱱᱠᱷᱟᱱ ᱩᱱᱠᱩ ᱠᱚ ᱦᱮᱡ ᱡᱟᱣᱨᱟᱜ ᱠᱟᱱ ᱫᱚᱠᱚ ᱟᱨ ᱥᱚᱸᱜᱮ ᱥᱚᱸᱜᱮ ᱦᱟᱸᱜ ᱩᱱᱠᱩ ᱠᱚᱦᱚᱸ ᱤᱭᱟᱹ ᱡᱟᱣᱨᱟ ᱦᱩᱭᱩᱜᱼᱟ ᱦᱟᱛᱟᱣ ᱡᱟᱣᱨᱟ ᱦᱩᱭᱩᱜᱼᱟ ᱚᱸᱰᱮ ᱦᱤᱡᱩᱜ ᱞᱟᱹᱜᱤᱫ ᱛᱮ ᱦᱚᱲ ᱠᱚ ᱢᱮᱱᱮᱫᱼᱟ ᱱᱤᱛᱚᱝ ᱠᱷᱚᱱᱜᱮ ᱚᱰᱟᱨ ᱪᱟᱞᱟᱜ ᱠᱟᱱᱟ ᱚᱲᱟᱜ ᱨᱮᱭᱟᱜ ᱦᱮᱸ ᱦᱤᱡᱩᱜ ᱠᱟᱱᱟ ᱚᱱᱟ ᱛᱮ ᱦᱟᱸᱜ ᱞᱤᱧ ᱢᱮᱱᱫᱟ ᱡᱚᱞᱫᱤ ᱡᱚᱞᱫᱤ ᱤᱱᱟᱹ ᱠᱚ ᱥᱚᱸᱜᱮ ᱥᱚᱸᱜᱮ ᱡᱟᱛᱮ ᱞᱟᱛᱟᱨ ᱥᱮᱫ ᱠᱷᱚᱱ ᱮᱦᱚᱵ ᱦᱩᱭᱩᱜᱼᱟ ᱯᱞᱟᱥᱴᱟᱨ ᱢᱟ ᱪᱚᱴ ᱵᱟᱞᱮ ᱯᱩᱨᱟᱹᱣ ᱞᱮᱱᱠᱷᱟᱱ ᱢᱟ ᱡᱮᱛᱮᱭᱟᱜ ᱯᱩᱨᱟᱹᱣ ᱜᱮᱭᱟ ᱦᱮᱸ ᱚ ᱥᱤᱞᱯᱤᱧ ᱠᱚ ᱥᱤᱞᱯᱤᱧ ᱠᱚᱫᱚ ᱞᱟᱜᱟᱣ ᱮᱱᱟ ᱦᱚᱭ ᱚᱱᱟ ᱠᱚᱨᱮ ᱵᱟᱨ ᱯᱮ ᱦᱚᱲ ᱟᱨᱦᱚᱸ ᱮᱠᱥᱴᱨᱟ ᱞᱟᱜᱟᱣ ᱠᱚᱵᱤᱱ ᱤᱱᱟᱹ ᱫᱚ ᱥᱚᱸᱜᱮ ᱫᱷᱟᱨᱟ ᱦᱩᱭᱩᱜ ᱢᱟ ᱚ ᱦᱳᱭ ᱤᱱᱟᱹᱜᱮ ᱦᱳᱭ ᱱᱤᱭᱟᱹ ᱢᱮᱦᱱᱚᱛ ᱱᱤᱭᱟᱹ ᱢᱮᱦᱱᱚᱛ ᱦᱚᱸ ᱯᱩᱨᱟᱹᱜ ᱢᱟ ᱦᱳᱭ ᱦᱮᱸ ᱦᱳᱭ ᱴᱷᱤᱠ ᱜᱮᱭᱟ ᱛᱚᱵᱮ ᱤᱱᱟᱹ ᱜᱮᱞᱤᱧ ᱟᱥᱟᱜ ᱠᱟᱱᱟ ᱦᱳᱭ ᱴᱷᱤᱠ ᱦᱳᱭ ᱡᱟᱦᱟᱸ